ᱦᱮᱞᱳ ᱦᱮᱸ ᱡᱚᱦᱟᱨ ᱜᱮ ᱜᱚᱝᱠᱮ ᱦᱮᱸ ᱟᱵᱮᱱ ᱚᱱᱟ ᱤᱭᱟᱹ ᱤᱞᱮᱠᱴᱨᱤᱥᱤᱭᱟᱱ ᱜᱚᱝᱠᱮ ᱵᱮᱱ ᱞᱟᱹᱭᱮᱫᱼᱟ ᱛᱚ ᱦᱮᱸ ᱦᱮᱸ ᱴᱷᱤᱠ ᱟᱹᱞᱤᱧ ᱟᱹᱞᱤᱧ ᱱᱚᱣᱟ ᱤᱭᱟᱹ ᱢᱤᱫ ᱠᱟᱥᱴᱚᱢᱟᱨ ᱞᱤᱧ ᱞᱟᱹᱭᱮᱫᱼᱟ ᱟᱫᱚ ᱱᱤᱭᱟᱹ ᱠᱷᱟᱹᱛᱤᱨ ᱟᱵᱮᱱ ᱴᱷᱮᱱ ᱞᱤᱧ ᱯᱷᱳᱱ ᱟᱠᱟᱫᱟ ᱟᱹᱞᱤᱧᱟᱜ ᱚᱲᱟᱜ ᱨᱮ ᱚᱱᱟ ᱤᱭᱟᱹ ᱠᱚ ᱟᱨᱠᱤ ᱢᱟᱱᱮ ᱵᱤᱡᱽᱞᱤ ᱵᱟᱹᱛᱤ ᱠᱚ ᱤᱞᱮᱠᱴᱨᱤᱠ ᱠᱚ ᱴᱷᱤᱠᱼᱴᱷᱟᱠ ᱥᱟᱺᱦᱤᱡ ᱥᱟᱯᱞᱟᱭ ᱵᱟᱝ ᱦᱤᱡᱩᱜ ᱠᱟᱱᱟ ᱥᱟᱯᱞᱟᱭ ᱠᱚ ᱴᱷᱤᱠᱼᱴᱷᱟᱠ ᱥᱟᱺᱦᱤᱡ ᱵᱟᱝ ᱦᱤᱡᱩᱜ ᱠᱟᱱᱟ ᱟᱫᱚ ᱚᱠᱟ ᱨᱮᱪᱚ ᱪᱮᱫ ᱠᱚ ᱮᱴᱠᱮᱴᱚᱬᱮᱭᱟᱠᱟᱱ ᱛᱮ ᱱᱚᱣᱟ ᱠᱚ ᱮᱴᱠᱮᱴᱚᱬᱮ ᱥᱤᱨᱡᱟᱹᱜ ᱠᱟᱱ ᱟᱫᱚ ᱚᱱᱼᱱᱟ ᱵᱟᱞᱤᱧ ᱵᱩᱡᱽ ᱫᱟᱲᱮᱭᱟᱜ ᱠᱟᱱᱟ ᱟᱫᱚ ᱞᱤᱧ ᱞᱟᱹᱭᱮᱫ ᱛᱟᱦᱮᱸᱫ ᱡᱮ ᱱᱚᱜᱼᱚᱭ ᱛᱤᱦᱤᱧ ᱜᱟᱯᱟ ᱢᱟ ᱮᱠᱫᱚᱢ ᱤᱞᱮᱠᱴᱨᱤᱠ ᱵᱟᱝᱠᱷᱟᱱ ᱢᱟ ᱚᱠᱟ ᱢᱤᱫ ᱡᱟᱸᱜᱟ ᱦᱚᱸ ᱛᱟᱲᱟᱢ ᱵᱟᱝ ᱜᱟᱱᱚᱜ ᱟᱫᱚ ᱚᱱᱟ ᱠᱷᱟᱹᱛᱤᱨ ᱜᱚᱝᱠᱮ ᱢᱟᱱᱮ ᱱᱚᱣᱟ ᱤᱞᱮᱠᱴᱨᱤᱠ ᱥᱟᱯᱞᱟᱭ ᱵᱟᱝ ᱦᱤᱡᱩᱜ ᱠᱟᱱᱛᱮ ᱟᱹ ᱞᱤᱧᱟᱜ ᱚᱲᱟᱜ ᱨᱮ ᱵᱟᱝ ᱵᱚᱞᱚᱱ ᱠᱟᱱᱛᱮ ᱟᱫᱚ ᱟᱹᱰᱤ ᱜᱟᱱ ᱮᱴᱠᱮᱴᱚᱬᱮ ᱨᱮᱞᱤᱧ ᱯᱟᱲᱟᱣ ᱠᱟᱱᱟ ᱫᱚ ᱱᱚᱣᱟ ᱠᱚ ᱠᱷᱚᱱ ᱡᱩᱫᱤ ᱛᱷᱚᱲᱟ ᱜᱟᱱ ᱵᱮᱱ ᱤᱭᱟᱹ ᱚᱣᱟᱨ ᱚᱣᱟᱨ ᱠᱮᱞᱤᱧᱟ ᱴᱷᱤᱠᱼᱴᱷᱟᱠ ᱤᱭᱟᱹ ᱠᱟᱛᱟᱞᱮ ᱫᱚᱦᱚ ᱦᱚᱴᱚ ᱠᱟᱜ ᱠᱮᱭᱟ ᱵᱮᱱ ᱥᱮ ᱴᱷᱤᱠᱼᱴᱷᱟᱠ ᱞᱟᱹᱜᱤᱫ ᱛᱮ ᱦᱚᱲ ᱡᱩᱫᱤ ᱵᱮᱱ ᱠᱩᱞ ᱠᱮᱠᱚᱣᱟ ᱟᱹᱰᱤ ᱱᱟᱯᱟᱭ ᱠᱚᱜᱼᱟ ᱜᱚᱝᱠᱮ ᱟᱨ ᱪᱮᱫ ᱛᱮ ᱱᱚᱣᱟ ᱠᱚ ᱮᱴᱠᱮᱴᱚᱬᱮ ᱥᱤᱨᱡᱟᱹᱜ ᱠᱟᱱᱟ ᱱᱚᱣᱟ ᱠᱚ ᱢᱟᱡᱷᱮ ᱢᱟᱡᱷᱮ ᱱᱚᱝᱠᱟ ᱮᱴᱠᱮᱴᱚᱬᱮ ᱥᱤᱨᱡᱟᱹᱜ ᱛᱮ ᱟᱞᱤᱧ ᱚᱲᱟᱜ ᱨᱮ ᱟᱫᱚ ᱱᱚᱜᱼᱚ ᱱᱚᱝᱠᱟ ᱡᱩᱛᱨᱟᱹᱣ ᱵᱟᱲᱟ ᱦᱚᱴᱚ ᱠᱟᱜᱼᱟ ᱠᱚ ᱱᱩᱠᱩ ᱦᱚᱲ ᱠᱚᱵᱮᱱ ᱠᱩᱞ ᱠᱚ ᱛᱟᱦᱮᱸᱫ ᱡᱟᱦᱟᱸᱭ ᱟᱨᱦᱚᱸ ᱚᱱᱠᱟ ᱞᱚᱜᱚᱱ ᱞᱚᱜᱚᱱ ᱜᱮ ᱚᱱᱠᱟ ᱮᱴᱠᱮᱴᱚᱬᱮ ᱥᱤᱨᱡᱟᱹᱜ ᱛᱮ ᱟᱫᱚ ᱱᱚᱝᱠᱟ ᱡᱟᱛᱮ ᱵᱟᱝ ᱦᱩᱭᱩᱜ ᱱᱚᱜᱼᱚ ᱱᱚᱣᱟ ᱱᱟᱥᱮᱱᱟᱜ ᱵᱮᱱ ᱢᱮᱸᱫ ᱞᱩᱛᱩᱨᱟᱜ ᱠᱷᱟᱱ ᱥᱮ ᱦᱚᱲ ᱠᱚ ᱛᱟᱞᱟ ᱛᱮᱵᱮᱱ ᱩᱱᱠᱩ ᱤᱭᱟᱹ ᱛᱮᱵᱮᱱ ᱟᱵᱮᱱ ᱦᱚᱸ ᱥᱟᱶᱛᱮ ᱵᱮᱱ ᱧᱮᱞ ᱤᱫᱤ ᱞᱮᱠᱷᱟᱱ ᱫᱚ ᱟᱹᱰᱤ ᱱᱟᱯᱟᱭ ᱠᱚᱜᱼᱟ ᱜᱚᱝᱠᱮ ᱪᱮᱫᱟᱜ ᱥᱮ ᱵᱟᱝᱢᱟ ᱚᱱᱮ ᱡᱮᱞᱤᱧ ᱞᱟᱹᱭᱮᱫ ᱛᱤᱦᱤᱧ ᱜᱟᱯᱟ ᱢᱟ ᱚᱱᱮ ᱢᱤᱫ ᱵᱟᱨ ᱡᱟᱸᱜᱟ ᱦᱚᱸ ᱛᱟᱲᱟᱢ ᱵᱟᱝ ᱜᱟᱱᱚᱜ ᱤᱞᱮᱠᱴᱨᱤ ᱵᱟᱝᱠᱷᱟᱱ ᱢᱟ ᱡᱚᱛᱚ ᱥᱮᱱ ᱧᱩᱛᱟᱹᱛ ᱜᱮ ᱵᱩᱡᱷᱟᱹᱜ ᱟᱫᱚ ᱦᱮᱸ ᱦᱮᱸ ᱢᱮᱱᱫᱟᱞᱤᱧ ᱟᱫᱚ ᱱᱚᱜᱼᱚ ᱱᱚᱣᱟ ᱠᱚ ᱛᱷᱚᱲᱟ ᱜᱟᱱ ᱵᱮᱱ ᱤᱭᱟᱹ ᱞᱚᱜᱚᱱ ᱧᱚᱜ ᱵᱮᱱ ᱤᱭᱟᱹ ᱞᱮᱛᱟᱞᱤᱧ ᱠᱷᱟᱱ ᱟᱹᱰᱤ ᱜᱟᱱ ᱠᱚᱜᱼᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱫᱚ ᱜᱚᱝᱠᱮ ᱟᱫᱚ ᱦᱟᱸᱜ ᱞᱤᱧ ᱛᱷᱚᱲᱟ ᱜᱟᱱ ᱞᱤᱧ ᱟᱨᱦᱚᱸᱞᱤᱧ ᱞᱟᱹᱭᱟᱵᱮᱱ ᱜᱮ ᱢᱮᱱᱫᱟᱞᱤᱧ ᱛᱷᱚᱲᱟ ᱜᱟᱱ ᱤᱭᱟᱹ ᱵᱤᱥᱮᱥ ᱠᱟᱭᱛᱮ ᱟᱹᱞᱤᱧᱟᱜ ᱚᱲᱟᱜ ᱨᱮᱜᱮ ᱟᱹᱛᱩ ᱨᱮ ᱟᱹᱞᱤᱧ ᱟᱲᱮ ᱯᱟᱥᱮ ᱡᱟᱦᱟᱸ ᱚᱲᱟᱜ ᱠᱚ ᱢᱮᱱᱟᱜᱼᱟ ᱚᱱᱟ ᱠᱚᱫᱚ ᱴᱷᱤᱠᱼᱴᱷᱟᱠ ᱜᱮ ᱞᱟᱭᱤᱱ ᱥᱟᱯᱞᱟᱭ ᱢᱮᱱᱟᱜᱼᱟ ᱟᱹᱞᱤᱧᱟᱜ ᱚᱲᱟᱜ ᱨᱮᱜᱮ ᱚᱠᱟᱞᱮᱠᱟ ᱪᱚ ᱢᱟᱡᱷᱮᱼᱢᱟᱡᱷᱮ ᱜᱮ ᱱᱚᱝᱠᱟ ᱮᱴᱠᱮᱴᱚᱬᱮ ᱥᱤᱨᱡᱟᱹᱜ ᱛᱟᱦᱮᱸᱫ ᱢᱟᱡᱷᱮᱼᱢᱟᱡᱷᱮ ᱜᱮ ᱱᱚᱝᱠᱟᱭ ᱰᱚᱥᱴᱟᱯ ᱛᱟᱦᱮᱸᱫ ᱛᱟᱞᱟ ᱛᱟᱞᱟ ᱨᱮ ᱟᱨᱠᱤ ᱟᱫᱚ ᱦᱚᱸᱜᱼᱚ ᱱᱚᱣᱟ ᱜᱮ ᱵᱟᱝᱞᱤᱧ ᱵᱩᱡᱷᱟᱹᱣ ᱫᱟᱲᱮᱭᱟᱜᱼᱟ ᱟᱫᱚ ᱱᱚᱜᱼᱚᱭ ᱯᱨᱟᱠᱨᱤᱛᱤᱠ ᱫᱩᱨᱡᱳᱜᱽ ᱠᱚᱵᱮᱱ ᱞᱟᱹᱭᱮᱫᱼᱟ ᱡᱟᱦᱟᱸ ᱠᱚ ᱚᱱᱟ ᱠᱚ ᱯᱷᱤᱭᱩᱡᱽ ᱠᱚ ᱚᱴᱟᱝ ᱠᱚᱨᱮᱱᱟᱜ ᱵᱚᱯᱟᱨ ᱚᱱᱟ ᱠᱚᱢᱟ ᱛᱟᱦᱞᱮ ᱥᱟᱱᱟᱢ ᱦᱚᱲᱟᱜ ᱜᱮ ᱚᱱᱠᱟ ᱤᱭᱟᱹ ᱮᱴᱠᱮᱴᱚᱬᱮ ᱦᱩᱭ ᱠᱚᱜ ᱟᱫᱚ ᱚᱱᱠᱟᱱᱟᱜ ᱦᱚᱸ ᱦᱩᱭ ᱫᱚ ᱦᱩᱭᱩᱜ ᱛᱟᱦᱮᱸᱫ ᱟᱫᱚ ᱚᱱᱠᱟᱱ ᱦᱚᱸ ᱢᱤᱫ ᱵᱟᱨ ᱥᱚᱢᱚᱭ ᱟᱫᱚ ᱚᱱᱟ ᱠᱚᱫᱚ ᱥᱟᱱᱟᱢ ᱦᱚᱲᱟᱜ ᱜᱮ ᱦᱩᱭᱩᱜ ᱛᱟᱦᱮᱸᱫ ᱥᱟᱱᱟᱢ ᱚᱲᱟᱜ ᱨᱮᱱᱟᱜ ᱜᱮ ᱦᱩᱭᱩᱜ ᱛᱟᱦᱮᱸᱫ ᱟᱫᱚ ᱛᱤᱦᱤᱧ ᱜᱟᱯᱟ ᱫᱚ ᱵᱤᱡᱮᱥ ᱠᱟᱭᱛᱮ ᱱᱚᱣᱟ ᱟᱹᱞᱤᱧᱟᱜ ᱚᱲᱟᱜ ᱨᱮᱱᱟᱜ ᱜᱮ ᱱᱚᱝᱠᱟ ᱢᱟᱡᱷᱮ ᱢᱟᱡᱷᱮ ᱜᱮ ᱡᱚᱛᱚ ᱦᱚᱲᱟᱜ ᱚᱲᱟᱜ ᱨᱮᱜᱮ ᱴᱷᱤᱠᱼᱴᱷᱟᱠ ᱛᱟᱦᱮᱱᱟ ᱞᱟᱭᱤᱱ ᱥᱟᱯᱞᱟᱭ ᱢᱮᱱᱠᱷᱟᱱ ᱟᱹᱞᱤᱧᱟᱜ ᱚᱲᱟᱜ ᱨᱮᱜᱮ ᱱᱚᱜᱼᱚ ᱱᱚᱝᱠᱟ ᱮᱴᱠᱮᱴᱚᱬᱮ ᱤᱭᱟᱹ ᱜᱷᱟᱱᱮ ᱜᱷᱟᱱᱮ ᱜᱮ ᱥᱤᱨᱡᱟᱹᱜ ᱛᱟᱦᱮᱸᱫ ᱟᱨᱠᱤ ᱟᱫᱚ ᱱᱚᱜᱼᱚ ᱱᱚᱣᱟ ᱠᱚᱜᱮ ᱚᱠᱟ ᱠᱚ ᱚᱠᱟ ᱠᱚ ᱪᱚᱠᱚ ᱠᱟᱹᱢᱤᱭᱮᱫ ᱟᱵᱮᱱ ᱨᱮᱱ ᱠᱟᱹᱢᱭᱟᱹ ᱠᱚ ᱟᱨ ᱥᱟᱶᱮᱛᱮ ᱟᱵᱮᱱ ᱦᱚᱸ ᱚᱠᱛᱚ ᱠᱚ ᱴᱷᱤᱠ ᱴᱷᱟᱠ ᱥᱟᱺᱦᱤᱡ ᱵᱮᱱ ᱧᱟᱢ ᱠᱟᱛᱮ ᱡᱩᱫᱤ ᱵᱮᱱ ᱢᱤᱫ ᱫᱷᱟᱣ ᱵᱮᱱ ᱧᱮᱞ ᱤᱫᱤ ᱠᱮᱛᱟ ᱞᱤᱧᱟᱹ ᱥᱮ ᱵᱮᱥᱴᱷᱤᱠ ᱥᱟᱺᱦᱤᱡ ᱛᱮᱵᱮᱱ ᱡᱩᱛᱨᱟᱹᱣ ᱦᱚᱴᱚ ᱠᱟᱛᱟ ᱤᱭᱟᱹ ᱠᱟᱛᱟᱞᱤᱧᱟ ᱠᱟᱜ ᱛᱟᱞᱤᱧᱟᱹ ᱮᱸᱰᱮᱠᱷᱟᱱ ᱫᱚ ᱟᱹᱰᱤ ᱱᱟᱯᱟᱭᱚᱜᱼᱟ ᱜᱚᱝᱠᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱚᱱᱮ ᱚᱱᱟ ᱜᱮ ᱮᱴᱠᱮᱴᱚᱬᱮ ᱚᱱᱮ ᱚᱱᱟ ᱮᱴᱠᱮᱴᱚᱬᱮ ᱠᱷᱟᱹᱛᱤᱨ ᱜᱮ ᱡᱟᱹᱱᱤᱡ ᱠᱷᱟᱱ ᱟᱹᱞᱤᱧᱟᱜ ᱚᱲᱟᱜ ᱨᱮᱫᱚ ᱚᱱᱠᱟ ᱢᱟᱡᱷᱮ ᱤᱭᱟᱹ ᱛᱟᱞᱟ ᱛᱟᱞᱟ ᱨᱮ ᱮᱴᱠᱮᱴᱚᱬᱮ ᱥᱤᱨᱡᱟᱹᱜ ᱠᱟᱱᱟ ᱟᱫᱚ ᱚᱱᱟ ᱠᱚ ᱠᱷᱟᱹᱛᱤᱨ ᱜᱮ ᱚᱱᱮ ᱟᱵᱮᱱ ᱴᱷᱮᱱ ᱵᱟᱨ ᱵᱟᱨ ᱱᱮᱦᱚᱨ ᱞᱤᱧ ᱫᱚᱦᱚᱭᱮᱫᱟ ᱡᱮ ᱟᱵᱤᱱᱛᱮ ᱢᱤᱫ ᱫᱷᱟᱣ ᱡᱟᱦᱟᱸᱭ ᱩᱱᱠᱩ ᱟᱵᱤᱱ ᱨᱮᱱ ᱠᱟᱹᱢᱤᱭᱟᱹ ᱠᱚ ᱡᱟᱦᱟᱸᱭ ᱵᱮᱱ ᱠᱩᱞ ᱠᱚ ᱩᱱᱠᱩ ᱠᱚ ᱛᱤᱱᱟᱹᱜ ᱜᱟᱱ ᱠᱚ ᱵᱟᱲᱟᱭᱟ ᱥᱮ ᱵᱟᱠᱚ ᱵᱟᱲᱟᱭᱟ ᱵᱟᱝᱞᱤᱧ ᱵᱟᱲᱟᱭᱟ ᱟᱫᱚ ᱟᱵᱮᱱᱢᱟ ᱩᱱᱠᱩ ᱠᱚᱨᱮᱱ ᱢᱟᱱᱮ ᱥᱮᱭ ᱪᱮᱛᱟᱱ ᱜᱟᱛᱟᱠ ᱨᱮᱱ ᱱᱢᱮᱱᱟᱜ ᱵᱮᱱ ᱛᱟᱞᱦᱮ ᱟᱵᱮᱱᱟᱜ ᱚᱵᱷᱤᱜᱽᱜᱚᱛᱟ ᱥᱟᱶᱛᱮᱫᱚ ᱩᱱᱠᱩᱣᱟᱜ ᱚᱵᱷᱤᱜᱽᱜᱚᱛᱟ ᱫᱚ ᱛᱷᱚᱲᱟ ᱜᱟᱱ ᱫᱚ ᱯᱷᱟᱨᱟᱠᱚᱜ ᱜᱮᱭᱟ ᱥᱮ ᱩᱱᱠᱩ ᱫᱚᱠᱚ ᱮᱱᱛᱮ ᱚᱵᱷᱤᱜᱽᱜᱴᱷᱚᱛᱟ ᱥᱮ ᱤᱭᱟᱹ ᱛᱮᱠᱚ ᱛᱷᱚᱲᱟ ᱠᱚ ᱠᱷᱟᱴᱚ ᱧᱚᱜ ᱜᱮᱭᱟ ᱟᱵᱮᱱ ᱠᱷᱚᱱ ᱫᱚ ᱟᱫᱚ ᱚᱱᱟ ᱠᱷᱟᱹᱛᱤᱨ ᱛᱮ ᱟᱵᱮᱱ ᱴᱷᱮᱱ ᱟᱹᱞᱤᱧᱟᱜ ᱱᱮᱦᱚᱨ ᱡᱮ ᱟᱵᱮᱱ ᱛᱮ ᱢᱤᱫ ᱫᱷᱟᱣ ᱚᱠᱛᱚ ᱠᱚ ᱧᱟᱢ ᱠᱟᱛᱮᱫ ᱥᱮ ᱚᱠᱚᱛ ᱠᱚ ᱩᱰᱩᱝ ᱠᱟᱛᱮᱫ ᱫᱩᱫᱤ ᱵᱮᱱ ᱧᱮᱞ ᱤᱫᱤ ᱠᱮᱭᱟ ᱥᱟᱶᱛᱮ ᱠᱟᱹᱢᱭᱟᱹ ᱠᱚᱦᱚᱸ ᱵᱮᱱ ᱩᱡᱩᱜ ᱵᱟᱲᱟ ᱦᱚᱴᱚᱣᱟᱠᱚ ᱠᱮᱭᱟ ᱡᱮ ᱱᱚᱜᱼᱚ ᱱᱚᱣᱟ ᱡᱟ ᱜᱟ ᱨᱮ ᱱᱚᱣᱟ ᱮᱴᱠᱮᱴᱚᱬᱮ ᱫᱚ ᱥᱤᱨᱡᱟᱹᱜ ᱠᱟᱱᱟ ᱱᱚᱣᱟ ᱡᱟᱭᱜᱟ ᱠᱷᱚᱱ ᱥᱤᱨᱡᱟᱹᱜ ᱠᱟᱱᱟ ᱟᱨ ᱡᱟᱛᱮ ᱮᱸᱰᱮ ᱠᱷᱟᱱ ᱫᱚ ᱡᱟᱹᱢᱤᱡ ᱠᱷᱟᱱ ᱫᱚ ᱡᱟᱹᱱᱤᱡ ᱠᱷᱟᱱ ᱫᱚ ᱟᱹᱰᱤ ᱱᱟᱯᱟᱭ ᱠᱚᱜᱼᱟ ᱜᱚᱝᱠᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮ ᱦᱮᱸ ᱦᱮᱸ ᱦᱮᱸ ᱦᱮᱸ ᱟᱪᱪᱷᱟ ᱟᱪᱪᱷᱟ ᱴᱷᱤᱠᱜᱮᱭᱟ ᱜᱚᱝᱠᱮ ᱛᱟᱦᱞᱮ ᱱᱚᱜᱼᱚᱭ ᱡᱮ ᱟᱵᱮᱱ ᱦᱮᱸ ᱴᱷᱤᱠᱜᱮᱭᱟ ᱜᱚᱝᱠᱮ ᱛᱟᱦᱞᱮ ᱟᱵᱮᱱ ᱡᱮ ᱱᱚᱜᱼᱚᱭ ᱠᱩᱞ ᱨᱮᱱᱟᱜ ᱢᱤᱫᱴᱮᱱ ᱠᱟᱛᱷᱟ ᱵᱮᱱ ᱮᱢᱟᱫ ᱞᱤᱧᱟᱹ ᱚᱱᱠᱟᱱ ᱠᱚ ᱠᱟᱹᱢᱭᱟᱹ ᱠᱚ ᱱᱚᱣᱟ ᱛᱮ ᱟᱹᱰᱤ ᱟᱹᱞᱤᱧ ᱦᱚᱸ ᱱᱟᱯᱟᱭ ᱞᱤᱧ ᱵᱩᱡᱷᱟᱹᱣ ᱠᱮᱜᱼᱟ ᱟᱨ ᱩᱱᱠᱩ ᱠᱚ ᱱᱚᱣᱟ ᱦᱚᱸ ᱛᱷᱚᱲᱟ ᱜᱟᱱ ᱞᱟᱹᱭ ᱛᱚᱨᱟᱣᱟ ᱠᱚᱵᱮᱱ ᱡᱟᱛᱮ ᱱᱚᱝᱠᱟ ᱟᱨᱠᱤ ᱱᱚᱣᱟ ᱮᱴᱠᱮᱴᱚᱬᱮ ᱫᱚ ᱮᱠᱫᱚᱢ ᱡᱟᱭ ᱢᱟᱱᱮ ᱩᱱᱟᱹᱜ ᱞᱚᱜᱚᱱ ᱞᱚᱜᱚᱱ ᱫᱚ ᱡᱟᱛᱮ ᱟᱞᱚ ᱦᱩᱭᱩᱜ ᱢᱟ ᱚᱱᱠᱟ ᱠᱚ ᱡᱩᱛᱨᱟᱹᱣ ᱦᱚᱴᱚ ᱠᱟᱜ ᱢᱟ ᱟᱨ ᱢᱟ ᱛᱚᱵᱮ ᱱᱤᱭᱟᱹ ᱠᱚ ᱢᱮᱱ ᱠᱟᱛᱮᱫ ᱜᱮ ᱜᱚᱝᱠᱮ ᱟᱵᱮᱱ ᱴᱷᱮᱱ ᱠᱷᱚᱱ ᱩᱱᱟᱹᱜ ᱫᱟᱢᱟᱱ ᱚᱠᱚᱛᱚ ᱠᱚ ᱵᱮᱱ ᱮᱢᱟᱫ ᱞᱤᱧᱟᱹ ᱟᱫᱚ ᱢᱟ ᱛᱚᱵᱮ ᱤᱱᱠᱟᱹ ᱜᱮᱞᱤᱧ ᱜᱟᱞᱢᱟᱨᱟᱣ ᱫᱟ ᱱᱤᱛ ᱫᱚ ᱟᱫᱚ ᱢᱟ ᱛᱚᱵᱮ ᱛᱟᱦᱞᱮ ᱡᱚᱦᱟᱨ ᱜᱮ ᱜᱚᱝᱠᱮ ᱦᱮᱸ ᱦᱮᱸ ᱦᱮᱸ ᱴᱷᱤᱠ ᱦᱮᱸ ᱴᱷᱤᱠᱜᱮᱭᱟ ᱜᱚᱝᱠᱮ ᱢᱟ ᱡᱚᱦᱟᱨ ᱜᱮ